ᱨᱟᱱ ᱢᱩᱨᱜᱟᱹᱱ ᱫᱚ ᱠᱚ ᱜᱚᱱᱚᱝ ᱨᱮᱱᱟᱜ ᱜᱮ ᱤᱧᱟᱹᱜ ᱟᱨᱡᱟᱣ ᱨᱮᱭᱟᱜ ᱯᱮᱜᱮᱞ ᱯᱟᱨᱥᱮᱱ ᱜᱮ ᱨᱟᱱ ᱨᱮᱧ ᱠᱷᱚᱨᱪᱟᱭᱮᱫᱟ ᱥᱚᱨᱠᱟᱨᱤ ᱦᱚᱲᱢᱚ ᱥᱟᱶᱟᱨ ᱛᱟᱞᱢᱟ ᱠᱷᱚᱱᱟᱜ ᱨᱟᱱ ᱢᱩᱨᱜᱟᱹᱱ ᱠᱚᱫᱚ ᱠᱚᱢ ᱵᱤᱥᱤᱧ ᱧᱟᱢᱮᱫ ᱜᱮᱭᱟ